ᱦᱮᱸ ᱚᱱᱠᱟᱱ ᱡᱷᱟᱢᱮᱞᱟ ᱨᱮᱧ ᱯᱟᱲᱟᱣ ᱞᱮᱱᱟ ᱩᱱ ᱫᱤᱱ ᱫᱚ ᱡᱚᱛᱚᱦᱚᱲ ᱜᱮ ᱜᱟᱹᱰᱤ ᱢᱚᱴᱚᱨ ᱠᱚ ᱵᱟᱝ ᱛᱟᱦᱮᱸ ᱠᱟᱱᱟ ᱛᱚ ᱛᱚᱠᱷᱚᱱ ᱫᱚ ᱡᱚᱛᱚ ᱦᱚᱲᱜᱮ ᱥᱟᱫᱚᱢ ᱦᱟᱹᱛᱤ ᱠᱚᱛᱮ ᱛᱮ ᱪᱟᱞᱟᱜ ᱛᱟᱦᱮᱸᱜ ᱠᱚ ᱛᱚ ᱩᱱᱦᱚᱸ ᱫᱮᱡ ᱵᱟᱲᱟᱜ ᱛᱟᱦᱮᱸᱜᱼᱟ ᱱᱮᱛᱟᱨ ᱫᱚ ᱚᱱᱠᱟ ᱵᱟᱝ ᱛᱚ ᱱᱮᱛᱟᱨ ᱫᱚ ᱥᱟᱫᱚᱢ ᱠᱚᱫᱚ ᱵᱟᱹᱱᱩᱜ ᱠᱚᱣᱟ ᱢᱟᱡᱷᱮ ᱢᱟᱡᱷᱮ ᱡᱚᱠᱷᱚᱱ ᱠᱳᱞᱠᱟᱛᱟ ᱠᱚ ᱫᱟᱬᱟᱱ ᱞᱮ ᱪᱟᱞᱟᱜ ᱜᱮᱭᱟ ᱛᱚᱠᱷᱚᱱ ᱚᱱᱮ ᱥᱟᱫᱚᱢ ᱨᱤᱧ ᱫᱮᱡ ᱞᱮᱱᱟ ᱛᱚᱠᱷᱚᱱ ᱢᱤᱫ ᱫᱷᱟᱣ ᱚᱱᱠᱟ ᱵᱷᱟᱜᱮ ᱥᱟᱹᱦᱤᱡ ᱵᱟᱹᱧ ᱥᱟᱵ ᱠᱟᱱᱟ ᱚᱠᱷᱮᱭᱟᱞ ᱤᱧ ᱛᱟᱦᱮᱸ ᱠᱟᱱᱟ ᱛᱚᱠᱷᱚᱱ ᱥᱟᱫᱚᱢ ᱡᱳᱨᱛᱮ ᱫᱟᱹᱲ ᱜᱚᱫ ᱠᱮᱫᱟᱭ ᱤᱧ ᱧᱩᱨᱦᱩ ᱞᱮᱱᱟ ᱵᱷᱟᱜᱮ ᱴᱷᱤᱠ ᱵᱟᱹᱧ ᱥᱟᱵ ᱞᱮᱱᱛᱮ ᱛᱚ ᱚᱱᱠᱟᱜᱮ ᱟᱯᱮ ᱡᱩᱫᱤᱯᱮ ᱫᱮᱡᱚᱜ ᱠᱷᱟᱱ ᱵᱷᱟᱜᱮ ᱴᱷᱤᱠ ᱯᱮ ᱥᱟᱵ ᱠᱚᱜᱼᱟ ᱟᱨ ᱥᱟᱫᱚᱢ ᱠᱟᱱᱟᱭ ᱛᱚ ᱚᱱᱟ ᱫᱚ ᱠᱳᱱᱳ ᱵᱨᱮᱠ ᱯᱷᱨᱮᱠ ᱜᱟᱹᱰᱤ ᱞᱮᱠᱟ ᱫᱚ ᱵᱟᱹᱱᱩᱜᱼᱟ ᱧᱩᱨᱦᱩ ᱦᱚᱸᱢ ᱫᱟᱲᱮᱭᱟᱜᱼᱟ ᱚᱱᱟ ᱠᱷᱟᱹᱛᱤᱨ ᱵᱷᱟᱜᱮ ᱴᱷᱤᱠ ᱥᱟᱵ ᱠᱚᱜ ᱦᱩᱭᱩᱜᱼᱟ ᱛᱚᱵᱮ ᱵᱟᱢ ᱧᱩᱨᱦᱩᱜᱼᱟ ᱚᱱᱠᱷᱮᱭᱟᱞᱤ ᱵᱟᱝ ᱛᱟᱦᱮᱱ ᱦᱩᱭᱩᱜᱼᱟ ᱦᱟᱱᱟ ᱱᱚᱣᱟ ᱵᱟᱝ ᱩᱭᱦᱟᱹᱨ ᱦᱩᱭᱩᱜᱼᱟ ᱪᱮᱫᱟᱜ ᱥᱮ ᱥᱟᱫᱚ ᱫᱚ ᱟᱱᱠᱷᱟ ᱜᱮᱠᱚ ᱫᱟᱹᱲᱟ ᱡᱩᱫᱤ ᱵᱟᱢ ᱥᱟᱵᱚᱜᱼᱟ ᱧᱩᱨᱦᱩᱜ ᱜᱮᱭᱟᱢ ᱚᱱᱟᱛᱮ ᱤᱧ ᱢᱤᱫ ᱫᱷᱟᱣ ᱤᱧ ᱧᱩᱨᱦᱩ ᱞᱮᱱᱟ ᱚᱱᱟᱛᱤᱧ ᱞᱟᱹᱭᱫᱟ ᱥᱟᱱᱟᱢᱜ ᱡᱩᱫᱤ ᱫᱮᱡᱚᱜ ᱠᱷᱟᱱᱯᱮ ᱛᱚᱵᱮ ᱥᱟᱱᱟᱢ ᱠᱚᱜᱮ ᱵᱷᱟᱜᱮ ᱴᱷᱤᱠ ᱵᱚᱱ ᱥᱟᱵ ᱠᱚᱜ ᱢᱟ ᱚᱱᱟ ᱠᱟᱛᱷᱟ ᱜᱮ